ᱦᱮᱸ ᱦᱮᱸ ᱦᱮᱸ ᱢᱟᱹᱡᱷᱤ ᱵᱟᱵᱟ ᱦᱩᱸ ᱞᱟᱜᱟᱣ ᱫᱚ ᱵᱟᱯᱞᱟ ᱥᱚᱢᱚᱭ ᱫᱚ ᱟᱹᱰᱤ ᱠᱤᱪᱷᱩ ᱜᱮ ᱞᱟᱜᱟᱜᱼᱟ ᱚᱱᱟ ᱠᱚᱫᱚ ᱟᱨ ᱫᱚᱨᱠᱟᱨ ᱜᱮᱛᱟᱵᱚᱱᱟ ᱚᱱᱟ ᱵᱮᱜᱚᱨ ᱟᱨ ᱵᱟᱵᱚᱱ ᱵᱟᱯᱞᱟ ᱫᱟᱲᱮᱭᱟᱜᱼᱟ ᱵᱚᱱ ᱛᱚ ᱱᱚᱛᱮ ᱵᱟᱯᱞᱟ ᱫᱚ ᱜᱤᱨᱟᱹ ᱠᱚ ᱛᱚᱞ ᱦᱩᱭᱩᱜᱼᱟ ᱟᱨ ᱜᱤᱨᱟᱹ ᱟᱨᱚ ᱨᱟᱭᱵᱟᱨ ᱦᱟᱲᱟᱢ ᱠᱳᱞᱟᱭ ᱦᱩᱭᱩᱜᱼᱟ ᱯᱮᱲᱟ ᱜᱤᱨᱟᱹ ᱠᱚ ᱛᱟᱯᱚᱨᱮ ᱦᱩᱭᱩᱜ ᱠᱟᱱᱟ ᱦᱟᱸᱰᱮ ᱢᱟᱡᱷᱤ ᱵᱟᱵᱟ ᱢᱟᱡᱷᱤ ᱵᱟᱵᱟ ᱠᱩᱞᱟᱭ ᱦᱩᱭᱩᱜᱼᱟ ᱚᱱᱟ ᱠᱚ ᱛᱟᱯᱚᱨᱮ ᱟᱨ ᱵᱟᱯᱞᱟ ᱠᱚᱨᱮᱱᱟᱜ ᱡᱟᱦᱟᱸ ᱥᱟᱢᱟᱱ ᱠᱚ ᱫᱟᱹᱣᱲᱟᱹ ᱠᱚ ᱱᱚᱣᱟ ᱦᱩᱭᱩᱜ ᱠᱟᱱ ᱛᱟᱢᱟ ᱥᱟᱠᱚᱢ ᱠᱚ ᱚᱱᱟ ᱵᱮᱱᱟᱣ ᱦᱚᱪᱚᱭ ᱦᱩᱭᱩᱜᱼᱟ ᱠᱤᱨᱤᱧ ᱟᱜᱩᱭ ᱦᱩᱭᱩᱜᱼᱟ ᱟᱨ ᱟᱵᱚ ᱡᱟᱦᱟᱸ ᱦᱮᱱᱟᱜ ᱛᱟᱵᱚᱱᱟ ᱦᱟᱺᱰᱤ ᱴᱩᱠᱩᱡ ᱠᱚ ᱱᱚᱣᱟ ᱠᱚ ᱴᱟᱭᱤᱢ ᱨᱮᱵᱚᱱ ᱫᱚᱦᱚᱭᱟ ᱟᱨ ᱥᱩᱱᱩᱢ ᱥᱟᱥᱟᱝ ᱡᱚᱠᱷᱚᱱ ᱵᱚᱱ ᱚᱡᱚᱜ ᱟᱭᱟ ᱟᱨᱠᱤ ᱤᱧ ᱥᱮᱴᱮᱨᱚᱜᱼᱟ ᱥᱩᱱᱩᱢ ᱥᱟᱥᱟᱝ ᱵᱚᱱ ᱚᱡᱚᱜ ᱟᱭᱟ ᱚᱱᱟ ᱥᱟᱨᱮᱡ ᱛᱮᱫ ᱜᱮ ᱦᱟᱸᱰᱮ ᱵᱟᱦᱩ ᱚᱲᱟᱜ ᱮᱭ ᱤᱫᱤ ᱦᱚᱴᱚ ᱠᱟᱜᱼᱟ ᱟᱨᱠᱤ ᱨᱟᱭᱵᱟᱨ ᱫᱚ ᱱᱤᱭᱟᱹ ᱠᱷᱟᱱ ᱜᱮ ᱢᱩᱴᱟᱢᱩᱴᱤ ᱵᱟᱯᱞᱟ ᱚᱱᱠᱟ ᱦᱩᱭᱩᱜᱼᱟ ᱚᱱᱠᱟ ᱠᱷᱟᱱ ᱜᱮ ᱢᱤᱫᱴᱟᱝ ᱯᱟᱹᱭᱥᱟᱹ ᱫᱚ ᱤᱱᱟᱹ ᱠᱚᱜᱮ ᱞᱟᱜᱟᱼᱟ ᱟᱛᱚ ᱟᱨ ᱟᱞᱮ ᱢᱟ ᱢᱮᱱᱟᱜ ᱞᱮᱜᱮᱭᱟᱛᱚ ᱡᱩᱫᱤ ᱡᱟᱦᱟᱸᱭ ᱠᱚ ᱞᱟᱜᱟᱜᱼᱟ ᱱᱚᱣᱟ ᱫᱚ ᱦᱮᱸ ᱜᱤᱨᱟᱹ ᱫᱚ ᱛᱮᱦᱮᱧ ᱜᱟᱯᱟ ᱨᱮᱵᱚᱱ ᱛᱚᱞ ᱞᱮᱠᱷᱟᱱ ᱱᱟᱯᱟᱭ ᱠᱚᱜᱼᱟ ᱮᱸᱰᱮᱠᱷᱟᱱ ᱟᱢ ᱢᱚᱛᱚᱡ ᱥᱚᱢᱚᱭ ᱠᱚᱢ ᱧᱟᱢ ᱠᱮᱛᱟᱵᱚᱱᱟ ᱮᱸᱰᱮᱠᱷᱟᱱ ᱟᱢ ᱞᱟᱦᱟ ᱨᱮ ᱤᱫᱤ ᱦᱚᱴᱚ ᱫᱚᱨᱠᱟᱨ ᱛᱚ ᱵᱟᱝᱠᱷᱟᱱ ᱯᱮᱲᱟ ᱪᱤᱠᱟᱹᱛᱮᱭ ᱤᱫᱤ ᱦᱚᱴᱚᱣᱟᱭᱟ ᱵᱟᱝᱠᱷᱟᱱ ᱛᱤᱥ ᱵᱚᱱ ᱵᱟᱯᱞᱟᱜ ᱠᱟᱱᱟ ᱮ ᱵᱟᱝᱼᱟ ᱟᱨ ᱦᱟᱱᱠᱩ ᱴᱷᱮᱱ ᱜᱤᱨᱟᱹ ᱫᱚ ᱠᱳᱞ ᱦᱩᱭᱩᱜ ᱛᱟᱵᱚᱱᱟ ᱥᱮ ᱠᱩᱲᱤ ᱜᱤᱫᱽᱨᱟᱹ ᱚᱲᱟᱜ ᱨᱮ ᱦᱮᱸ ᱤᱱᱟᱹᱠᱷᱟᱱ ᱜᱮ ᱤᱱᱟᱹ ᱠᱚᱜᱮ ᱞᱟᱜᱟᱜ ᱠᱟᱱᱟ ᱟᱨ ᱡᱟᱦᱟᱸᱱᱟᱜ ᱠᱷᱟᱱ ᱥᱮ ᱤᱱᱟᱹ ᱠᱷᱟᱱ ᱜᱮ ᱟᱫᱚᱚ ᱵᱟᱰᱟᱭ ᱛᱮᱱᱟᱜ ᱠᱷᱟᱱ ᱫᱚ ᱩᱱᱫᱚ ᱟᱨᱚ ᱵᱚᱱ ᱨᱚᱯᱚᱲᱟ ᱦᱮᱸ ᱦᱮᱸ ᱩᱱ ᱦᱤᱞᱳᱜ ᱠᱷᱚᱱ ᱦᱮᱸ ᱚᱱᱟ ᱫᱚ ᱦᱮᱸ ᱩᱱ ᱦᱤᱞᱳᱜ ᱟᱨᱚ ᱵᱚᱱ ᱚᱞ ᱫᱚᱦᱲᱟᱭᱟ ᱱᱤᱛᱳᱜ ᱢᱟ ᱞᱟᱹᱭᱟᱢ ᱠᱟᱱ ᱜᱮ ᱛᱤᱱᱟᱹᱜ ᱫᱤᱥᱟᱹ ᱛᱟᱦᱮᱱᱟ ᱥᱮ ᱵᱟᱝ ᱛᱟᱦᱮᱱᱟ ᱟᱨ ᱩᱱᱟᱹᱜ ᱜᱮᱵᱚᱱ ᱚᱞᱟ ᱦᱮᱸ ᱡᱚᱦᱟᱨ ᱜᱮ